ᱟᱥᱚᱞ ᱨᱮ ᱫᱚ ᱱᱚᱶᱟ ᱜᱮ ᱱᱮᱛᱟᱨ ᱫᱚ ᱜᱳᱴᱟᱜᱮ ᱥᱟᱱᱟᱢ ᱵᱷᱟᱨᱚᱛᱨᱮ ᱱᱟᱯᱟᱭ ᱱᱟᱯᱟᱭᱟᱜ ᱡᱟᱢᱟ ᱯᱮᱱᱴ ᱧᱟᱢᱚᱜ ᱠᱟᱱᱟ ᱱᱟᱯᱟᱭ ᱱᱟᱯᱟᱭ ᱦᱚᱨᱚᱜ ᱵᱟᱸᱫᱮ ᱧᱟᱢᱚᱜ ᱠᱟᱱᱟ ᱚᱱᱟᱛᱮ ᱡᱚᱛᱚ ᱦᱚᱲ ᱜᱮᱠᱚ ᱠᱷᱚᱡᱚᱜᱼᱟ ᱱᱟᱯᱟᱭ ᱱᱟᱯᱟᱭᱟᱜ ᱦᱚᱨᱚᱜ ᱵᱟᱸᱫᱮᱧ ᱦᱚᱨᱚᱜ ᱵᱟᱸᱫᱮ ᱞᱮᱠᱷᱟᱱ ᱠᱟᱹᱴᱤᱡ ᱯᱟᱞᱮᱫ ᱱᱟᱯᱟᱭᱤᱧ ᱧᱮᱞᱚᱜ ᱟᱨ ᱤᱧᱫᱚ ᱱᱚᱝᱠᱟᱱᱟᱜ ᱯᱳᱥᱟᱠ ᱤᱧ ᱠᱩᱥᱤᱭᱟᱜᱼᱟ ᱡᱟᱦᱟᱸ ᱟᱵᱚ ᱴᱨᱟᱰᱤᱥᱳᱱᱟᱞ ᱰᱨᱮᱥ ᱡᱟᱦᱟᱸ ᱫᱚ ᱯᱟᱧᱪᱤ ᱫᱷᱩᱛᱤ ᱵᱚᱱ ᱢᱮᱛᱟᱜ ᱠᱟᱱᱟ ᱤᱧ ᱫᱚ ᱚᱱᱟ ᱯᱟᱧᱪᱤ ᱫᱷᱩᱛᱤ ᱜᱤᱧ ᱠᱩᱥᱤᱭᱟᱜᱼᱟ ᱟᱨ ᱚᱱᱟ ᱯᱟᱧᱪᱤ ᱫᱷᱩᱛᱤ ᱫᱚ ᱦᱟᱴ ᱵᱟᱡᱟᱨ ᱨᱤᱧ ᱠᱤᱨᱤᱧᱟ ᱚᱸᱰᱮ ᱠᱷᱚᱱᱤᱧ ᱠᱤᱨᱤᱧ ᱟᱹᱜᱩᱭ ᱛᱮ ᱚᱱᱟ ᱛᱤᱧ ᱥᱟᱡᱟᱜᱼᱟ ᱟᱨ ᱥᱟᱡᱟᱣ ᱠᱟᱛᱮᱫ ᱟᱹᱰᱤ ᱢᱚᱸᱡᱽ ᱤᱧ ᱧᱮᱞᱚᱜᱼᱟ